ᱡᱤᱭᱟᱹᱞᱤ ᱠᱚ ᱡᱚᱛᱚᱱ ᱞᱟᱜᱟᱫ ᱛᱮᱫᱚ ᱞᱟᱜᱟᱜᱼᱟ ᱠᱷᱳᱞ ᱥᱮ ᱠᱟᱲᱮ ᱚᱱᱟᱠᱚ ᱞᱟᱜᱟᱜᱼᱟ ᱪᱷᱟᱹᱱᱤ ᱠᱚ ᱜᱮᱫ ᱟᱠᱚ ᱦᱩᱭᱩᱜᱼᱟ ᱜᱮᱫ ᱠᱟᱛᱮᱫ ᱦᱮᱰᱮᱡ ᱟᱠᱚ ᱦᱩᱭᱩᱜᱼᱟ ᱛᱷᱚᱲᱟ ᱦᱮᱰᱮᱡ ᱠᱟᱛᱮᱫ ᱠᱚ ᱨᱟᱲᱮᱡ ᱚᱪᱚᱣᱟᱜᱼᱟ ᱟᱨᱠᱚ ᱮᱢᱟ ᱠᱚᱣᱟ ᱥᱮ ᱥᱩᱠᱨᱤᱢ ᱟᱹᱥᱩᱞ ᱠᱟᱠᱚᱣᱟ ᱥᱩᱠᱨᱤ ᱟᱹᱥᱩᱞ ᱦᱚᱸ ᱩᱱᱠᱩ ᱦᱚᱸ ᱞᱳᱵᱳᱜ ᱥᱮ ᱫᱟᱜ ᱛᱮᱫ ᱨᱮᱠᱚ ᱥᱤᱯᱤᱭᱟ ᱟᱨᱠᱚ ᱮᱢᱟ ᱠᱚᱣᱟ ᱨᱮᱭᱟᱲ ᱫᱟᱠᱟ ᱠᱚ ᱡᱟᱦᱟᱱᱟᱜ ᱜᱮ ᱛᱟᱦᱮᱱᱟ ᱨᱮᱭᱟᱲ ᱡᱤᱱᱤᱥ ᱠᱚ ᱠᱤᱵᱟᱝ ᱡᱟᱦᱟᱸ ᱱᱟᱜ ᱩᱱᱠᱩᱭᱟᱜ ᱢᱮᱱᱟᱜ ᱡᱚᱢ ᱚᱱᱟ ᱠᱚᱜᱮ ᱠᱚ ᱮᱢᱟᱠᱚᱣᱟ ᱟᱨ ᱚᱲᱟᱜ ᱨᱮ ᱟᱭᱳ ᱵᱟᱵᱟ ᱴᱷᱮᱱ ᱠᱷᱚᱱ ᱠᱟᱹᱴᱤᱡ ᱠᱩᱞᱤ ᱵᱟᱲᱟ ᱟᱠᱟᱫ ᱠᱚᱣᱟᱹᱧ ᱡᱮ ᱱᱩᱠᱩ ᱫᱚ ᱥᱩᱠᱨᱤ ᱫᱚ ᱨᱮᱭᱟᱲ ᱫᱟᱠᱟ ᱫᱚᱠᱚ ᱡᱚᱢᱟ ᱢᱮᱱᱛᱮ ᱚᱱᱟ ᱛᱮ ᱚᱱᱟ ᱠᱚᱜᱮ ᱮᱢᱟᱣᱟᱠᱚᱣᱟ ᱨᱮᱭᱟᱲ ᱫᱟᱠᱟ ᱨᱮ ᱞᱳᱵᱳᱜ ᱥᱤᱯᱤ ᱠᱟᱛᱮᱫ ᱮᱢᱟᱣᱟᱠᱚᱣᱟ ᱟᱨ ᱱᱩᱠᱩ ᱰᱟᱝᱨᱤ ᱠᱚᱦᱚᱸ ᱚᱱᱠᱟ ᱜᱮ ᱟᱨ ᱟᱹᱛᱤᱧ ᱠᱚ ᱤᱫᱤ ᱠᱚᱣᱟ ᱥᱤᱛᱩᱝ ᱵᱮᱲᱟ ᱫᱚᱠᱚ ᱠᱷᱳᱲ ᱠᱚᱣᱟ ᱛᱤᱠᱤᱱ ᱡᱚᱠᱷᱚᱱ ᱟᱨᱚ ᱟᱹᱭᱩᱵ ᱵᱮᱲᱟ ᱥᱮᱱ ᱠᱚ ᱟᱲᱟᱜ ᱠᱚᱣᱟ ᱚᱱᱟ ᱛᱮ ᱚᱱᱠᱟ ᱜᱮ ᱡᱚᱛᱚᱱ ᱫᱚ ᱦᱩᱭᱩᱜᱼᱟ